ᱦᱮᱸ ᱧᱩᱛ ᱵᱟᱝᱠᱷᱟᱱ ᱫᱟᱱᱟᱝ ᱠᱷᱚᱱ ᱤᱧ ᱪᱮᱬᱮ ᱧᱮᱞ ᱨᱮᱱᱟᱜ ᱤᱧ ᱨᱤᱠᱟᱹ ᱟᱠᱟᱫ ᱜᱮᱭᱟ ᱪᱮᱫᱟᱜ ᱥᱮ ᱚᱲᱟᱜ ᱨᱮ ᱟᱭᱢᱟ ᱞᱮᱠᱟ ᱵᱚᱸᱜᱟ ᱵᱩᱨᱩ ᱠᱚ ᱦᱩᱭᱩᱜ ᱜᱮᱭᱟ ᱟᱨ ᱵᱟᱵᱟ ᱦᱚᱸᱭ ᱵᱚᱭᱮᱥ ᱟᱠᱟᱱᱟ ᱚᱱᱟᱛᱮ ᱤᱧ ᱱᱤᱡᱮ ᱦᱚᱸ ᱵᱚᱸᱜᱟ ᱵᱩᱨᱩ ᱨᱮ ᱡᱚᱯᱲᱟᱣ ᱢᱤᱱᱟᱹᱧ ᱜᱮᱭᱟ ᱟᱨ ᱱᱚᱣᱟ ᱠᱚ ᱥᱟᱞᱟᱜ ᱤᱧ ᱛᱩᱞᱩᱡ ᱟᱠᱟᱱ ᱜᱮᱭᱟ ᱪᱮᱫᱟᱜ ᱥᱮ ᱱᱚᱣᱟ ᱫᱚ ᱥᱮᱨᱣᱟ ᱨᱮᱱᱟᱜ ᱠᱟᱹᱢᱤᱦᱚᱨᱟ ᱠᱟᱱᱟ ᱟᱨ ᱚᱱᱠᱟ ᱢᱟ ᱟᱹᱛᱩ ᱜᱚᱨᱟᱢ ᱨᱮᱦᱚᱸ ᱦᱤᱱᱟᱹ ᱱᱤᱭᱟᱹ ᱵᱚᱸᱜᱟ ᱵᱩᱨᱩ ᱠᱟᱹᱢᱤᱦᱚᱨᱟ ᱠᱚ ᱛᱚᱨᱟᱣᱚᱜ ᱠᱟᱱ ᱜᱮᱭᱟ ᱚᱱᱟ ᱠᱚᱨᱮ ᱦᱚᱸ ᱡᱚᱯᱲᱟᱣ ᱢᱤᱱᱟᱹᱧ ᱜᱮᱭᱟ ᱟᱨᱤᱧ ᱛᱟᱦᱮᱱ ᱜᱮᱭᱟ ᱟᱨ ᱯᱚᱨᱚᱵᱚᱨᱛᱤ ᱨᱮᱦᱚᱸ ᱱᱚᱝᱠᱟ ᱜᱮ ᱟᱵᱚᱨᱮᱱ ᱯᱚᱼᱯᱚᱝᱲᱟ ᱠᱚ ᱡᱚᱯᱲᱟᱣ ᱠᱚ ᱛᱟᱦᱮᱱ ᱢᱟ ᱢᱮᱱᱛᱮ ᱟᱥᱤᱧ ᱫᱚᱦᱚᱭᱮᱫᱟ